ᱦᱮᱸ ᱡᱚᱦᱟᱨ ᱜᱮ ᱡᱚᱦᱟᱨ ᱜᱮ ᱜᱚᱢᱠᱮ ᱟᱹᱞᱤᱧ ᱪᱚᱛᱩᱨᱵᱷᱩᱡᱽ ᱥᱚᱨᱮᱱ ᱪᱚᱛᱩᱨᱵᱷᱩᱡᱽ ᱥᱚᱨᱮᱱ ᱦᱟᱸᱜ ᱟᱛᱩᱳ ᱫᱚ ᱦᱩᱭᱩᱜ ᱠᱟᱱᱟ ᱱᱚᱣᱟ ᱵᱷᱚᱸᱡᱽ ᱯᱟᱲᱟ ᱟᱨ ᱳᱰᱤᱥᱟ ᱯᱚᱱᱚᱛ ᱨᱮᱱ ᱜᱮ ᱦᱟᱸᱜ

ᱦᱮᱸ ᱜᱚᱢᱠᱮ ᱟᱹᱰᱤ ᱢᱟᱨᱟᱝ ᱠᱟᱛᱷᱟ ᱵᱮᱱ ᱠᱩᱞᱤ ᱠᱮᱜ ᱞᱤᱧᱟ ᱢᱟᱱᱮ ᱚᱱᱠᱟ ᱢᱟ ᱵᱤᱥᱛᱤ ᱠᱟᱛᱮᱫ ᱟᱵᱚ ᱟᱹᱫᱤ ᱟᱹᱫᱤᱢ ᱦᱚᱲᱜᱮ ᱢᱮᱱᱟᱜ ᱟᱠᱟᱫ ᱵᱚᱱᱟ ᱟᱹᱫᱤᱵᱟᱹᱥᱤ ᱢᱟᱱᱮ ᱠᱷᱮᱨᱣᱟᱲ ᱜᱮ ᱢᱮᱱᱟᱜ ᱟᱠᱟᱫ ᱵᱚᱱᱟ ᱟᱫᱚ ᱡᱤᱵᱚᱱ ᱠᱷᱟᱱᱰᱟᱣ ᱞᱟᱹᱜᱤᱫ ᱛᱮᱫᱚ ᱟᱵᱚ ᱠᱚᱫᱚ ᱟᱹᱰᱤ ᱟᱱᱟᱴ ᱮᱴᱠᱮᱴᱚᱬᱮ ᱦᱚᱸ ᱦᱤᱡᱩᱜ ᱠᱟᱱ ᱜᱮᱭᱟ ᱪᱤᱠᱟᱛᱮ ᱟᱵᱚ ᱦᱟᱸᱜ ᱱᱤᱛᱚᱜ ᱡᱟᱦᱟᱸ ᱞᱮᱠᱟ ᱛᱟᱨ ᱢᱟᱱᱮ ᱱᱤᱛᱚᱜ ᱦᱟᱸᱜ ᱪᱟᱥ ᱵᱟᱥ ᱪᱮᱛᱟᱱ ᱨᱮᱜᱮ ᱡᱟᱹᱥᱛᱤ ᱱᱤᱨᱵᱷᱚᱨᱮᱜᱼᱟ ᱵᱚᱱ ᱦᱮᱸ ᱛᱟᱨᱯᱚᱨᱮ ᱟᱵᱚᱨᱮᱱ ᱡᱟᱦᱟᱸ ᱛᱤᱱᱟᱹᱜ ᱜᱮ ᱱᱩᱠᱩ ᱟᱹᱫᱤᱵᱟᱹᱥᱤ ᱠᱚ ᱡᱟᱦᱟᱸ ᱦᱚᱲ ᱠᱚ ᱢᱮᱱᱟᱜ ᱠᱚᱣᱟ ᱱᱩᱠᱩ ᱱᱚᱣᱟ ᱚᱞᱚᱜ ᱯᱟᱲᱦᱟᱣ ᱪᱮᱛᱟᱱ ᱨᱮ ᱡᱟᱦᱟᱱᱟᱜ ᱢᱤᱫᱴᱤᱡ ᱴᱨᱮᱱᱤᱝ ᱡᱟᱦᱟᱸ ᱵᱚᱱ ᱢᱮᱛᱟᱫ ᱠᱟᱱᱟ ᱵᱩᱡᱷᱟᱹᱣ ᱪᱮ ᱚᱱᱟ ᱴᱨᱮᱱᱤᱝ ᱠᱚ ᱪᱮᱛᱟᱱ ᱨᱮᱫᱚ ᱦᱟᱸᱜ ᱚᱞᱚᱜ ᱯᱟᱲᱦᱟᱜ ᱪᱮᱛᱟᱱ ᱨᱮ ᱱᱤᱨᱵᱷᱚᱨᱮᱜ ᱟᱭ ᱡᱟᱦᱟᱸ ᱚᱞᱚᱜ ᱯᱟᱲᱦᱟᱣ ᱵᱟᱝ ᱤᱫᱤ ᱠᱟᱛᱮᱫ ᱱᱩᱠᱩ ᱵᱟᱦᱨᱮ ᱨᱮᱱ ᱪᱟᱞᱟᱣ ᱠᱟᱛᱮᱫ ᱵᱟᱠᱚ ᱴᱨᱮᱱᱰ ᱫᱟᱲᱮᱭᱟᱜ ᱠᱟᱱᱟ ᱛᱟᱨᱢᱟᱱᱮ ᱟᱠᱚ ᱚᱱᱟ ᱪᱟᱹᱠᱨᱤ ᱧᱟᱢ ᱠᱷᱮᱛᱨᱮ ᱨᱮᱠᱚ ᱢᱩᱥᱠᱤᱞᱚᱜ ᱠᱟᱱᱟ ᱟᱨ ᱩᱱᱠᱩ ᱜᱮ ᱦᱮᱡ ᱠᱟᱛᱮᱫ ᱪᱟᱥ ᱵᱟᱥ ᱨᱮ ᱮᱢᱟᱱ ᱛᱮᱢᱟᱱ ᱨᱮ ᱩᱱᱠᱩ ᱠᱟᱹᱢᱤ ᱠᱚ ᱪᱷᱩᱴᱟᱹᱣ ᱟᱠᱟᱱᱟ ᱦᱮᱸ ᱦᱮᱸ ᱵᱟᱰᱳᱦᱤ ᱡᱟᱦᱟᱱᱟᱜ ᱠᱚ ᱢᱮᱛᱟᱜᱟᱜ ᱠᱟᱱᱟ ᱦᱳᱭ ᱵᱟᱝᱼᱟ ᱚᱱᱟ ᱠᱚ ᱡᱚᱛᱚ ᱥᱩᱵᱤᱫᱷᱟ ᱢᱮᱱᱟᱜᱼᱟ ᱵᱩᱡᱷᱟᱹᱣ ᱪᱮ ᱚᱱᱟ ᱠᱚ ᱡᱩᱫᱤ ᱛᱟᱨᱢᱟᱱᱮ ᱟᱹᱵᱤᱱ ᱛᱟᱨ ᱢᱟᱱᱮ ᱢᱤᱫᱴᱮᱡ ᱠᱟᱴᱷ ᱵᱟᱰᱳᱦᱤ ᱠᱟᱱᱟᱭ ᱡᱟᱦᱟᱱᱟᱜ ᱠᱟᱴᱷ ᱯᱨᱤᱱᱴᱟᱨ ᱵᱚᱱ ᱢᱮᱛᱟᱫ ᱠᱟᱱᱟ ᱵᱩᱡᱷᱟᱹᱣ ᱪᱮ ᱦᱮᱸ ᱚᱱᱟ ᱠᱟᱨᱰ ᱯᱤᱱᱴᱟᱨ ᱠᱚ ᱡᱩᱛᱟ ᱢᱟᱱᱮ ᱢᱤᱫᱴᱤᱡ ᱩᱱᱤ ᱡᱟᱦᱟᱸᱭ ᱜᱤᱫᱽᱨᱟᱹ ᱦᱟᱸᱜ ᱚᱱᱟᱭ ᱪᱮᱫᱚᱜ ᱞᱟᱹᱜᱤᱫᱚᱜ ᱠᱟᱱᱟᱭ ᱩᱱᱤ ᱡᱩᱫᱤ ᱛᱟᱨᱢᱟᱱᱮ ᱴᱨᱮᱱᱤᱝ ᱨᱮ ᱦᱟᱛᱟᱣ ᱠᱮᱜᱼᱟᱭ ᱢᱟᱱᱮ ᱵᱟᱰᱳᱦᱤ ᱞᱮᱠᱟᱛᱮ ᱵᱮᱱᱟᱣ ᱠᱮᱜᱼᱟᱭ ᱮᱱᱠᱷᱟᱱ ᱩᱱᱤ ᱞᱟᱹᱜᱤᱫ ᱫᱚ ᱟᱹᱥᱩᱞᱚᱜ ᱡᱤᱵᱚᱱ ᱠᱷᱟᱱᱰᱟᱣ ᱞᱟᱹᱜᱤᱫ ᱫᱚ ᱢᱟᱱᱮ ᱟᱞᱜᱟ ᱜᱮᱭᱟ ᱟᱫᱚ ᱱᱚᱜᱼᱚᱸᱭ ᱱᱚᱝᱠᱟ ᱜᱮ ᱛᱟᱨ ᱢᱟᱱᱮ ᱟᱵᱚ ᱡᱟᱦᱟᱸ ᱛᱤᱱᱟᱹᱜ ᱛᱟᱵᱚ ᱥᱤᱥᱴᱮᱢ ᱛᱟᱵᱚ ᱢᱮᱱᱟᱜᱼᱟ ᱚᱱᱮ ᱚᱱᱟ ᱡᱤᱱᱤᱥ ᱠᱚ ᱠᱤᱪᱷᱩ ᱚᱞᱚᱜ ᱯᱟᱲᱦᱟᱣ ᱢᱟ ᱫᱚᱨᱠᱟᱨ ᱜᱮᱛᱚ ᱟᱨ ᱴᱟᱴᱠᱟ ᱦᱟᱸᱜ ᱢᱤᱫᱴᱤᱡ ᱵᱟᱝ ᱚᱞᱚᱜ ᱯᱟᱲᱦᱟᱣ ᱠᱟᱛᱮᱫ ᱛᱟᱨᱢᱟᱱᱮ ᱢᱤᱫᱴᱤᱡ ᱵᱟᱰᱳᱦᱤ ᱜᱮᱢ ᱛᱮᱭᱟᱨᱚᱜᱼᱟ ᱚᱱᱠᱟ ᱦᱚᱸᱛᱚ ᱵᱟᱭ ᱜᱟᱱᱚᱜ ᱠᱟᱱᱟ ᱚᱱᱮ ᱚᱱᱠᱟ ᱠᱟᱛᱷᱟ ᱦᱳᱭ ᱦᱳᱭ ᱵᱟᱝᱟ ᱵᱟᱝᱟ ᱚᱱᱟᱫᱚ ᱵᱟᱭ ᱫᱚᱨᱠᱟᱨᱚᱜ ᱠᱟᱱᱟ ᱦᱳᱭ ᱦᱳᱭ ᱦᱳᱭ ᱦᱳᱭ ᱦᱳᱭ ᱱᱚᱝᱠᱟ ᱮᱭᱥᱮ ᱦᱚᱸ ᱫᱚᱨᱠᱟᱨᱚᱜ ᱠᱟᱱ ᱜᱮᱭᱟ ᱵᱟᱝᱟ ᱵᱟᱝᱟ ᱜᱟᱱᱚᱜ ᱠᱟᱱ ᱜᱮᱭᱟ ᱦᱳᱭ ᱟᱨ ᱱᱚᱜᱼᱚᱸᱭ ᱚᱱᱟ ᱡᱟᱦᱟᱸ ᱵᱤᱱ ᱞᱟᱹᱭ ᱠᱮᱜᱼᱟ ᱢᱤᱫᱴᱟᱝ ᱤᱴᱟᱹ ᱵᱮᱱᱟᱣ ᱦᱩᱭᱱᱟ ᱵᱩᱡᱷᱟᱹᱣ ᱪᱮ ᱵᱟᱠᱷᱟᱡ ᱪᱮ ᱨᱟᱡᱽ ᱢᱤᱥᱛᱨᱤ ᱦᱩᱭᱱᱟ ᱱᱚᱣᱟ ᱠᱚᱫᱚ ᱚᱵᱚᱥᱥᱳᱭ ᱚᱞᱚᱜ ᱯᱟᱲᱦᱟᱜ ᱫᱚ ᱵᱟᱭ ᱫᱚᱨᱠᱟᱨᱚᱜ ᱠᱟᱱᱟ ᱛᱳ ᱟᱫᱚ ᱮᱱᱛᱮ ᱠᱟᱛᱮ ᱨᱮᱦᱚᱸ ᱢᱟᱱᱮ ᱢᱤᱱᱤᱢᱟᱢ ᱡᱟᱦᱟᱸ ᱠᱚ ᱢᱮᱛᱟᱫ ᱠᱟᱱᱟ ᱤᱱᱟᱹ ᱢᱟ ᱫᱚᱨᱠᱟᱨᱚᱜ ᱠᱟᱱ ᱜᱮᱭᱟ ᱟᱫᱚ ᱢᱳᱴᱟᱢᱩᱴᱤ ᱛᱟᱨᱢᱟᱱᱮ ᱟᱵᱚ ᱫᱚ ᱡᱟᱦᱟᱸ ᱛᱤᱱᱟᱹᱜ ᱢᱮᱱᱟᱜ ᱠᱚᱣᱟ ᱡᱤᱵᱚᱱ ᱠᱷᱟᱱᱰᱟᱣ ᱞᱟᱹᱜᱤᱫ ᱫᱚ ᱚᱵᱚᱥᱥᱳᱭ ᱢᱟᱱᱮ ᱟᱵᱚ ᱟᱹᱫᱤᱢ ᱦᱚᱲ ᱛᱮᱫᱚ ᱯᱚᱨᱚᱥᱚᱨᱚᱢᱤ ᱦᱚᱲ ᱛᱚ ᱠᱟᱱᱟ ᱵᱚᱱ ᱟᱫᱚ ᱡᱤᱵᱚᱱ ᱠᱷᱟᱱᱰᱟᱣ ᱫᱚ ᱦᱩᱭᱩᱜ ᱠᱟᱱ ᱜᱮᱭᱟ ᱦᱟᱸᱜ

ᱦᱳᱭ ᱵᱟᱝᱟ ᱵᱟᱹᱱᱩᱜ ᱟᱹᱱᱤᱡ ᱟᱫᱚ ᱚᱱᱟ ᱴᱷᱮᱨ ᱵᱮᱯᱟᱨ ᱠᱟᱛᱟ ᱡᱟᱦᱟᱸ ᱵᱤᱱ ᱢᱮᱱ ᱠᱮᱜᱼᱟ ᱟᱫᱚ ᱚᱱᱟᱫᱚ ᱜᱚᱢᱠᱮ ᱵᱮᱥᱛᱤ ᱠᱟᱛᱮᱫ ᱦᱟᱸᱜ ᱱᱚᱣᱟ ᱡᱟᱦᱟᱸ ᱵᱚᱱ ᱢᱮᱛᱟᱫ ᱠᱟᱱᱟ ᱢᱟᱱᱮ ᱚᱱᱟ ᱢᱟᱱᱮ ᱢᱟᱱᱮ ᱮᱠᱳᱱᱚᱢᱤᱠ ᱤᱫᱤ ᱠᱟᱛᱮᱫ ᱯᱟᱲᱦᱟᱣ ᱤᱫᱤ ᱠᱟᱛᱮᱫ ᱦᱟᱸᱜ ᱡᱟᱦᱟᱸ ᱞᱮᱠᱟ ᱦᱟᱸᱜ ᱢᱟᱱᱮ ᱵᱤᱥᱛᱤ ᱤᱭᱟᱹᱜ ᱠᱟᱱᱟ ᱟᱫᱚ ᱚᱱᱟ ᱨᱮᱫᱚ ᱠᱟᱹᱴᱤᱡ ᱟᱵᱚ ᱵᱚᱱ ᱠᱚᱢ ᱡᱳᱨ ᱫᱷᱟᱨᱟ ᱜᱮᱭᱟ ᱵᱩᱡᱷᱟᱹᱣ ᱪᱮ ᱟᱫᱚ ᱚᱱᱟ ᱫᱚ ᱟᱢ ᱡᱟᱦᱟᱸ ᱞᱮᱠᱟᱢ ᱢᱮᱱ ᱠᱮᱜᱼᱟ ᱡᱮᱢᱚᱱ ᱢᱤᱫᱴᱤᱡ ᱡᱤᱵᱚᱱ ᱠᱷᱟᱱᱰᱟᱣ ᱞᱮᱠᱟᱛᱮ ᱜᱟᱱᱚᱜ ᱠᱟᱱᱟ

ᱚᱻ ᱴᱷᱤᱠ ᱜᱮᱭᱟ ᱴᱷᱤᱠ ᱜᱮᱭᱟ ᱢᱟ ᱛᱚᱵᱮ ᱡᱚᱦᱟᱨ ᱜᱮ ᱛᱚᱵᱮ